ᱢᱚᱬᱮ ᱜᱚᱴᱮᱱ ᱢᱟᱹᱦᱤᱛ ᱟᱨ ᱪᱟᱸᱫᱚ ᱨᱮᱱᱟᱜ ᱧᱩᱛᱩᱢ ᱠᱚ ᱫᱚ ᱦᱩᱭᱩᱜ ᱠᱟᱱᱟ ᱯᱩᱭᱞᱟᱹ ᱯᱷᱟᱹᱜᱩᱱ ᱫᱚᱥᱟᱨ ᱪᱟᱹᱛ ᱛᱮᱥᱨᱟ ᱟᱥᱟᱲ ᱯᱚᱱᱟᱜ ᱡᱷᱮᱸᱴ ᱢᱚᱬᱮ ᱭᱟᱱᱟᱜ ᱟᱥᱟᱲ ᱥᱟᱱ